ᱦᱮᱞᱳ ᱤᱧ ᱢᱮᱱ ᱮᱫᱟ ᱡᱮ ᱤᱧ ᱢᱮᱱᱮᱫ ᱠᱟᱱ ᱛᱟᱦᱮᱱ ᱡᱮ ᱟᱞᱮ ᱚᱲᱟᱜ ᱨᱮ ᱛᱷᱚᱲᱟ ᱰᱤᱥᱴᱟᱵᱚᱜ ᱠᱟᱱᱟ ᱛᱚ ᱠᱟᱨᱮᱱᱴ ᱛᱚ ᱛᱷᱚᱲᱟ ᱢᱟᱱᱮ ᱡᱟᱦᱟᱸ ᱢᱟᱱᱮ ᱵᱮᱥᱛᱚ ᱜᱮ ᱛᱟᱦᱮᱱ ᱠᱷᱟᱱ ᱛᱟᱦᱮᱱ ᱢᱮᱱᱟᱜ ᱢᱮᱭᱟ ᱥᱮ ᱪᱮᱫ ᱛᱷᱚᱲᱟ ᱞᱟᱭᱤᱱ ᱟᱨᱠᱤ ᱵᱟᱝ ᱡᱩᱞᱩᱜ ᱠᱟᱱᱟ ᱟᱨ ᱯᱟᱝᱠᱷᱟ ᱦᱚᱸ ᱵᱟᱝ ᱟᱪᱩᱨᱚᱜ ᱠᱟᱱᱟ ᱛᱚ ᱚᱱᱟ ᱠᱷᱟᱹᱛᱤᱨ ᱛᱮᱧ ᱢᱮᱱᱮᱫ ᱠᱟᱱ ᱛᱟᱦᱮᱱ ᱡᱮ ᱡᱟᱦᱟᱸ ᱵᱮᱥᱛᱚ ᱜᱮ ᱛᱟᱦᱮᱱ ᱢᱮᱱᱟᱜ ᱢᱮᱭᱟ ᱥᱮ ᱪᱮᱫ

ᱚ ᱚᱲᱟᱜ ᱫᱚ ᱦᱚᱸᱜᱰᱮ ᱠᱩᱪᱤᱭᱟ ᱟᱨ ᱢᱟᱱᱮ ᱛᱷᱚᱲᱟ ᱰᱤᱥ ᱯᱨᱚᱵᱞᱮᱢ ᱵᱚᱞᱛᱮ ᱦᱩᱭᱩᱜ ᱠᱟᱱᱟ ᱡᱮ ᱚᱱᱮ ᱵᱟᱞᱵ ᱵᱟᱝ ᱡᱩᱞᱩᱜ ᱠᱟᱱᱟ ᱟᱨ ᱚᱱᱟ ᱢᱟᱱᱮ ᱚᱱᱟ ᱜᱮ ᱠᱟᱴᱟᱣ ᱟᱠᱟᱱᱟ ᱛᱚ ᱡᱩᱫᱤ ᱱᱟᱣᱟᱱᱟᱜ ᱛᱟᱦᱮᱱ ᱠᱷᱟᱱ ᱛᱟᱦᱚᱞᱮ ᱢᱟᱱᱮ ᱟᱹᱜᱩ ᱛᱚᱨᱟ ᱞᱮᱠᱷᱟᱱ ᱟᱨᱠᱤ ᱟᱹᱰᱤ ᱜᱮ ᱵᱷᱟᱹᱜᱤ ᱠᱚᱜᱼᱟ ᱟᱹᱰᱤ ᱜᱮ ᱵᱮᱥ ᱠᱚᱜᱼᱟ ᱛᱚ ᱡᱩᱫᱤ ᱛᱟᱦᱮᱱ ᱠᱷᱟᱱ ᱦᱮᱸ ᱦᱮᱸ ᱛᱚ ᱢᱟᱱᱮ ᱛᱤᱱᱟᱹᱜ ᱛᱤᱱᱟᱹᱜ ᱴᱟᱭᱤᱢ ᱞᱟᱜᱟᱣ ᱫᱟᱲᱮᱭᱟᱜᱼᱟ

ᱚ ᱟᱪᱷᱟ ᱪᱷᱟ ᱛᱚ ᱢᱟᱱᱮ ᱠᱟᱹᱢᱤ ᱫᱚ ᱟᱹᱰᱤ ᱜᱷᱟᱹᱲᱤᱡ ᱵᱟᱝ ᱞᱟᱜᱟᱜᱼᱟ ᱦᱳᱭᱥᱮ ᱪᱮᱫᱟᱜ ᱥᱮ ᱢᱟᱱᱮ ᱦᱚᱸᱜᱚᱭ ᱥᱮ ᱦᱚᱸᱜ ᱚᱭ ᱴᱟᱭᱤᱢ ᱦᱚᱸ ᱵᱟᱹᱱᱩᱜ ᱟᱠᱟᱫᱼᱟ ᱢᱟᱱᱮ ᱦᱚᱜ ᱚᱭ ᱵᱮᱞᱟ ᱦᱚᱭ ᱦᱟᱹᱥᱩᱨᱴᱚᱜ ᱠᱟᱱᱟ ᱚᱱᱟ ᱠᱷᱟᱹᱛᱤᱨ ᱛᱤᱧ ᱢᱮᱱᱮᱫᱼᱟ ᱢᱟᱱᱮ ᱚᱥᱩᱵᱤᱫᱷᱟ ᱦᱩᱭᱩᱜ ᱠᱟᱱᱟ ᱟᱨᱠᱤ ᱛᱚ ᱢᱟᱱᱮ ᱩᱥᱟᱹᱨᱟ ᱦᱮᱡ ᱞᱮᱱᱠᱷᱟᱱ ᱫᱚ ᱟᱹᱰᱤ ᱜᱮ ᱵᱷᱟᱹᱜᱮ ᱠᱚᱜᱼᱟ ᱚ ᱟᱪᱷᱟ ᱟᱨ ᱴᱷᱤᱠ ᱜᱮᱭᱟ ᱟᱨ ᱢᱟᱱᱮ ᱤᱧ ᱢᱟ ᱩᱱᱟᱹᱜ ᱜᱟᱱ ᱛᱚ ᱵᱟᱝ ᱤᱧ ᱵᱟᱲᱟᱭᱟ ᱡᱮ ᱪᱮᱫ ᱠᱚ ᱡᱤᱱᱤᱥ ᱯᱚᱛᱨᱚ ᱞᱟᱜᱟᱜᱼᱟ ᱵᱟᱝ ᱢᱟᱱᱮ ᱴᱷᱤᱠ ᱛᱮ ᱛᱚ ᱡᱩᱫᱤ ᱢᱮᱱᱟᱜ ᱠᱷᱟᱱ ᱢᱮᱱᱟᱜ ᱠᱷᱟᱱ ᱫᱚ ᱵᱟᱝ ᱢᱟᱱᱮ ᱟᱹᱜᱩ ᱞᱮᱠᱷᱟᱱ ᱫᱚ ᱟᱹᱰᱤ ᱜᱮ ᱟᱨᱠᱤ ᱢᱚᱡᱽ ᱠᱚᱜᱼᱟ ᱟᱪᱷᱟ ᱴᱷᱤᱠ ᱜᱮᱭᱟ ᱟᱹᱰᱤ ᱞᱚᱜᱚᱱ ᱫᱷᱟᱨᱟ ᱜᱮ ᱦᱤᱡᱩᱜ ᱴᱷᱤᱠ ᱜᱮᱭᱟ